ᱵᱚᱦᱚᱜ ᱦᱟᱹᱥᱩ ᱪᱟᱵᱟ ᱞᱟᱹᱜᱤᱫ ᱟᱵᱚᱭᱟᱜ ᱟᱛᱳ ᱨᱮ ᱥᱮ ᱟᱵᱚ ᱚᱲᱟᱜ ᱨᱮ ᱦᱮᱸ ᱱᱚᱝᱠᱟᱱ ᱠᱤᱪᱷᱩ ᱵᱚᱱ ᱠᱚᱨᱟᱣᱟ ᱡᱮ ᱢᱤᱫᱴᱮᱱ ᱜᱮᱱᱫᱟ ᱚᱲᱮᱡ ᱪᱤᱨᱟᱹ ᱠᱟᱛᱮᱫ ᱚᱱᱟᱨᱮ ᱫᱟᱜᱨᱮ ᱡᱚᱵᱮ ᱠᱟᱛᱮᱫ ᱦᱟᱞᱠᱟ ᱠᱟᱹᱴᱤᱡ ᱵᱚᱰᱚᱡ ᱠᱟᱛᱮᱫ ᱚᱱᱟ ᱟᱵᱚ ᱡᱟᱦᱟᱸ ᱢᱚᱞᱚᱝ ᱦᱟᱹᱥᱩᱭᱮᱫ ᱵᱚᱱᱟ ᱚᱱᱟ ᱠᱟᱹᱴᱤᱡ ᱵᱚᱱ ᱞᱟᱜᱟᱣᱼᱟ ᱟᱪᱪᱷᱟ ᱚᱱᱟ ᱞᱟᱜᱟᱣ ᱠᱟᱛᱮ ᱦᱚᱸ ᱚᱱᱟ ᱦᱟᱹᱥᱩ ᱠᱤᱪᱷᱩ ᱴᱷᱟᱱᱰᱟᱜᱼᱟ ᱥᱮ ᱢᱟᱱᱮ ᱠᱚᱢᱚᱜᱼᱟ ᱟᱪᱷᱟ ᱚᱱᱟ ᱞᱟᱜᱟᱣ ᱯᱚᱨᱮ ᱟᱵᱟᱨ ᱚᱲᱠᱟᱜᱮᱟᱵᱚ ᱟᱛᱳ ᱨᱮ ᱥᱮ ᱦᱮᱸ ᱱᱚᱣᱟ ᱟᱵᱚᱭᱟᱜ ᱚᱲᱟᱜ ᱥᱩᱨ ᱠᱚᱨᱮ ᱡᱟᱦᱟᱱ ᱜᱟᱪᱷ ᱜᱟᱪᱷᱲᱟ ᱥᱮ ᱚᱱᱠᱟᱱ ᱤᱭᱟᱹ ᱠᱚ ᱛᱟᱦᱮᱱᱟ ᱨᱟᱱ ᱢᱩᱨᱜᱟᱹᱞ ᱠᱚ ᱚᱱᱠᱟᱱᱟᱜ ᱜᱮ ᱞᱟᱜᱟᱣ ᱟᱵᱚᱱ ᱟᱨ ᱚᱱᱟ ᱤᱭᱟᱹ ᱦᱚᱸ ᱡᱮ ᱨᱟᱥᱩᱱ ᱢᱤᱫ ᱯᱚᱴ ᱢᱤᱛ ᱪᱷᱤᱢᱲᱤ ᱢᱟᱱᱮ ᱢᱤᱛ ᱪᱷᱤᱢᱲᱤ ᱥᱮ ᱵᱟᱨ ᱪᱷᱤᱢᱲᱤ ᱚᱱᱟ ᱦᱚᱸ ᱨᱤᱫ ᱠᱟᱛᱮ ᱡᱩᱫᱤ ᱚᱱᱟ ᱢᱚᱞᱚᱝ ᱨᱮᱵᱚᱱ ᱞᱟᱜᱟᱣᱼᱟ ᱚᱱᱟ ᱛᱮᱦᱚ ᱚᱱᱟ ᱦᱟᱹᱥᱩ ᱠᱚᱢᱚᱜᱼᱟ ᱥᱮ ᱟᱨ ᱚᱱᱟ ᱛᱮᱡᱽ ᱯᱟᱛᱟ ᱪᱤᱱᱤ ᱚᱱᱟᱦᱚᱸ ᱨᱤᱫ ᱠᱟᱛᱮᱫ ᱡᱟᱹᱴᱤᱡ ᱚᱱᱟᱦᱟ ᱢᱚᱞᱚᱝ ᱨᱮ ᱡᱚᱫᱤ ᱵᱚᱱ ᱞᱟᱜᱟᱣᱟ ᱚᱱᱟ ᱛᱮᱦᱚᱸ ᱦᱟᱹᱥᱩ ᱠᱚᱢᱚᱜᱚᱜᱼᱟ ᱠᱟᱨᱚᱱ ᱦᱮᱸ ᱥᱮ ᱞᱟᱦᱟᱛᱮᱱ ᱠᱚ ᱟᱵᱚᱨᱮ ᱩᱱᱠᱩ ᱠᱚ ᱠᱚ ᱞᱟᱜᱟᱣ ᱟᱜᱩ ᱠᱟᱜᱼᱟ ᱥᱮ ᱢᱟᱱᱮ ᱠᱚ ᱵᱮᱵᱚᱦᱟᱨ ᱠᱟᱫᱟ ᱱᱟᱯᱟᱭ ᱠᱟᱱᱟ ᱠᱚ ᱵᱷᱟᱜᱮ ᱠᱟᱱᱟ ᱠᱚ ᱚᱱᱟ ᱠᱟᱨᱚᱱ ᱛᱮᱜᱮ ᱱᱚᱣᱟ ᱠᱚ ᱩᱯᱚᱠᱟᱨ ᱡᱤᱱᱤᱥ ᱫᱚ ᱦᱩᱭᱩᱜ ᱠᱟᱱᱟ ᱩᱱ ᱫᱚ ᱨᱟᱱ ᱠᱚ ᱪᱮᱫ ᱦᱚᱸ ᱵᱟᱝ ᱛᱟᱦᱮᱸ ᱠᱟᱱᱟ ᱚᱱᱟ ᱠᱷᱟᱹᱛᱤᱨ ᱛᱮ ᱱᱚᱭᱟ ᱠᱚᱠᱚ ᱞᱟᱜᱟᱣ ᱛᱟᱦᱮᱸᱫ ᱥᱮ ᱱᱚᱭᱟ ᱠᱚ ᱞᱟᱜᱟᱣ ᱠᱟᱛᱮᱫ ᱠᱚ ᱵᱮᱥᱟ ᱠᱟᱱᱟ ᱟᱪᱪᱷᱟ ᱱᱚᱭᱟ ᱠᱚᱛᱮ ᱜᱮ ᱱᱚᱣᱟ ᱠᱚ ᱢᱟᱱᱮ ᱩᱯᱚᱠᱟᱨ ᱫᱚ ᱦᱩᱭᱩᱜᱼᱟ